ᱠᱤᱪᱷᱩ ᱫᱤᱱ ᱢᱟᱲᱟᱝ ᱨᱮᱱᱟᱜ ᱢᱤᱫ ᱜᱷᱚᱴᱚᱱ ᱱᱚᱣᱟ ᱜᱷᱚᱴᱚᱱ ᱫᱚ ᱱᱤᱝᱠᱟᱹ ᱦᱩᱭ ᱞᱮᱱᱟ ᱡᱮ ᱵᱟᱭᱨᱮ ᱠᱷᱚᱱ ᱢᱤᱫᱴᱟᱝ ᱜᱟ ᱰᱤ ᱵᱩᱥᱩᱵ ᱤᱫᱤ ᱞᱟ ᱜᱤᱫᱛᱮ ᱟᱞᱮ ᱴᱚᱴᱷᱟᱛᱮ ᱦᱮᱡ ᱞᱮᱱᱟ ᱟᱨ ᱚᱱᱠᱟᱜᱮ ᱢᱤᱫ ᱜᱟ ᱰᱤ ᱵᱩᱥᱩᱵ ᱜᱟ ᱰᱤᱨᱮ ᱞᱟᱫᱮ ᱠᱟᱛᱮᱜ ᱨᱩᱣᱟᱹᱲ ᱚᱠᱛᱚ ᱟᱛᱳ ᱨᱮᱜᱮ ᱢᱤᱫᱴᱟᱝ ᱞᱟᱭᱤᱱ ᱛᱟᱨᱨᱮ ᱡᱷᱟ ᱞᱤ ᱭᱮᱱᱟ ᱟᱨ ᱥᱮᱸᱜᱮᱞ ᱫᱷᱚᱨᱟᱣ ᱮᱟ ᱜᱟ ᱰᱤᱨᱮ ᱜᱟ ᱰᱤ ᱰᱨᱟᱭᱵᱷᱟᱨ ᱧᱮᱞ ᱠᱟᱛᱮᱜ ᱠᱟ ᱴᱤᱡ ᱡᱳᱨ ᱧᱚᱜ ᱜᱟᱹᱰᱤᱭ ᱞᱟᱜᱟ ᱠᱮᱜ ᱠᱷᱟᱱ ᱥᱮᱸᱜᱮᱞ ᱫᱚ ᱯᱩᱨᱟᱹ ᱜᱟᱹᱰᱤᱜᱮ ᱫᱷᱚᱨᱟᱣ ᱮᱱᱟ ᱟᱨ ᱜᱟᱹᱰᱤ ᱞᱚ ᱛᱚᱨᱚᱡ ᱮᱱᱟ